ᱦᱮᱞᱳ ᱤᱧ ᱠᱮᱸᱫᱽᱵᱚᱱᱤ ᱠᱷᱚᱱᱤᱧ ᱞᱟᱹᱭᱫᱟ ᱜᱟᱹᱲᱤ ᱵᱷᱟᱲᱟᱞᱮ ᱞᱟᱹᱭᱮᱫ ᱛᱟᱦᱮᱸᱫ ᱜᱟᱹᱲᱤ ᱠᱤ ᱧᱟᱢᱚᱜᱼᱟ ᱟᱞᱮ ᱟᱴ ᱫᱚᱥ ᱡᱚᱱ ᱫᱤᱜᱷᱟ ᱫᱟᱬᱟᱱᱞᱮ ᱪᱟᱞᱟᱜ ᱞᱟᱹᱜᱤᱫ ᱛᱤᱱ ᱛᱟᱹᱨᱤᱠᱷ ᱥᱮᱫ ᱛᱤᱱ ᱛᱟᱨᱤᱠᱷ ᱠᱷᱚᱱ ᱯᱟᱸᱪ ᱛᱟᱨᱤᱠᱷ ᱦᱟᱹᱨᱤᱡ ᱯᱟᱸᱪ ᱛᱟᱹᱨᱤᱠᱷ ᱞᱮ ᱨᱩᱣᱟᱹᱲᱟ ᱛᱟᱞᱦᱮ ᱵᱷᱟᱲᱟ ᱠᱚ ᱪᱮᱫᱞᱮᱠᱟ ᱞᱟᱜᱟᱜᱼᱟ ᱟᱪᱪᱷᱟ ᱛᱤᱱ ᱛᱟᱨᱤᱠᱷ ᱞᱮ ᱪᱟᱞᱟᱜᱼᱟ ᱱᱚᱸᱰᱮ ᱠᱷᱚᱱ ᱪᱟᱨ ᱛᱟᱨᱤᱠᱷ ᱞᱮ ᱛᱟᱦᱮᱱᱟ ᱯᱟᱸᱪ ᱛᱟᱨᱤᱠᱷ ᱞᱮ ᱨᱩᱣᱟᱹᱲ ᱦᱤᱡᱩᱜᱼᱟ ᱟᱨ ᱛᱟᱞᱦᱮ ᱡᱩᱫᱤ ᱧᱟᱢᱚᱜ ᱠᱷᱟᱱ ᱞᱟᱹᱭ ᱵᱤᱱ ᱴᱷᱤᱠ ᱥᱟᱺᱦᱤᱡ ᱟᱪᱪᱷᱟ ᱛᱟᱞᱦᱮ ᱵᱷᱟᱲᱟ ᱠᱚ ᱛᱤᱱᱟᱹᱜ ᱜᱟᱱ ᱚ ᱴᱷᱤᱠ ᱜᱮᱭᱟ ᱛᱟᱞᱦᱮ ᱤᱱᱟᱹ ᱫᱤᱱ ᱦᱤᱞᱳᱜ ᱟᱹᱜᱩᱭ ᱵᱤᱱ ᱴᱷᱤᱠ ᱜᱮᱭᱟ ᱛᱟᱞᱦᱮ ᱢᱟ ᱫᱚᱦᱚᱭ ᱫᱟᱞᱤᱧ ᱛᱟᱞᱦᱮ ᱤᱱᱟᱹ ᱛᱟᱨᱤᱠᱷ ᱦᱤᱞᱳᱜ ᱟᱹᱜᱩᱭ ᱵᱤᱱ ᱟᱞᱮ ᱞᱮ ᱪᱟᱞᱟᱜᱼᱟ ᱦᱮᱸ ᱦᱮᱸ ᱴᱷᱤᱠ ᱜᱮᱭᱟ ᱢᱟ